ᱦᱮᱸ ᱟᱞᱮ ᱴᱚᱴᱷᱟ ᱨᱮᱫᱚ ᱱᱚᱰᱮ ᱥᱩᱨ ᱨᱮ ᱢᱮᱱᱟᱜᱼᱟ ᱵᱤᱥᱚᱭ ᱨᱮ ᱚᱸᱰᱮ ᱫᱚ ᱥᱤᱵᱚ ᱢᱚᱱᱫᱤᱨ ᱢᱮᱱᱟᱜᱼᱟ ᱥᱤᱵᱚ ᱢᱚᱱᱫᱤᱨ ᱫᱚ ᱚᱸᱰᱮ ᱯᱩᱡᱟᱹ ᱟᱠᱚᱨᱤᱧ ᱧᱮᱞ ᱵᱟᱲᱟ ᱟᱹᱜᱩᱣ ᱠᱟᱜ ᱠᱚᱣᱟ ᱥᱤᱵᱚ ᱨᱟᱛᱨᱤ ᱨᱮ ᱦᱩᱭᱩᱜᱼᱟ ᱚᱱᱟᱫᱚ ᱚᱸᱰᱮ ᱫᱚ ᱜᱚᱴᱟ ᱧᱤᱫᱟᱹ ᱠᱩᱲᱤ ᱠᱚ ᱵᱟᱹᱛᱤ ᱠᱚ ᱞᱟᱜᱟᱣᱟ ᱵᱟᱹᱛᱤ ᱞᱟᱜᱟᱣ ᱠᱟᱛᱮᱫ ᱛᱟᱭᱚᱢ ᱫᱚ ᱵᱷᱳᱜᱽ ᱠᱚ ᱪᱚᱲᱦᱟᱣᱟ ᱵᱷᱳᱜᱽ ᱪᱚᱲᱦᱟᱣ ᱠᱟᱛᱮᱫ ᱩᱱᱠᱩ ᱫᱚ ᱫᱚᱥᱟᱨ ᱦᱤᱞᱳᱜ ᱦᱚᱭ ᱮᱢ ᱵᱟᱲᱟ ᱠᱟᱛᱮᱫ ᱵᱷᱳᱜᱽ ᱠᱚ ᱪᱚᱲᱦᱟᱣᱟ ᱵᱷᱳᱜᱽ ᱠᱚ ᱪᱚᱲᱦᱟᱣ ᱵᱟᱲᱟ ᱠᱟᱛᱮᱫ ᱛᱟᱭᱚᱢ ᱫᱚ ᱚᱸᱰᱮ ᱫᱚ ᱠᱚ ᱯᱷᱟᱝᱥᱮᱱ ᱠᱚᱠᱚ ᱫᱚᱦᱚ ᱧᱚᱜ ᱠᱟᱜᱼᱟ ᱚᱸᱰᱮ ᱚᱱᱟ ᱵᱷᱤᱛᱤᱨ ᱨᱮ ᱟᱨ ᱤᱱᱟᱹ ᱠᱚ ᱧᱮᱞ ᱠᱚᱜᱮᱞᱤᱧ ᱥᱮᱱ ᱠᱟᱱᱟ ᱚᱸᱰᱮ ᱫᱚ ᱵᱟᱦᱨᱮ ᱨᱮᱱ ᱚᱱᱠᱟ ᱠᱚ ᱦᱤᱡᱩᱜᱼᱟ ᱡᱟᱦᱟᱸ ᱜᱮ ᱤᱱᱠᱟᱹ ᱫᱚ ᱜᱟᱹᱰᱤ ᱢᱚᱴᱚᱨ ᱥᱩᱵᱤᱫᱷᱟ ᱜᱮᱭᱟ ᱚᱸᱰᱮ ᱵᱟᱦᱨᱮ ᱨᱮᱱ ᱦᱚᱲ ᱠᱚᱦᱚᱸ ᱠᱚ ᱵᱷᱳᱜᱽ ᱠᱚ ᱟᱹᱜᱩ ᱠᱟᱛᱮᱫ ᱚᱸᱰᱮ ᱠᱚ ᱵᱚᱸᱜᱟᱼᱵᱩᱨᱩᱭᱟ ᱤᱱᱟᱹ ᱠᱚᱞᱤᱧ ᱧᱮᱞ ᱟᱠᱟᱫ ᱠᱚᱣᱟ ᱟᱨ ᱟᱹᱞᱤᱧ ᱢᱟ ᱵᱚᱸᱜᱟᱼᱵᱩᱨᱩ ᱢᱚᱱᱫᱤᱨ ᱨᱮᱢᱟ ᱰᱷᱮᱹᱨ ᱵᱟᱹᱞᱤᱧ ᱵᱚᱸᱜᱟᱼᱵᱩᱨᱩ ᱟᱠᱟᱜᱼᱟ ᱟᱵᱚᱣᱟᱜ ᱤᱫᱤ ᱠᱟᱛᱮᱫ ᱢᱟ ᱟᱹᱞᱤᱧ ᱢᱟ ᱡᱟᱦᱮᱨ ᱜᱟᱲ ᱨᱮᱜᱮᱞᱤᱧ ᱵᱚᱸᱜᱟᱼᱵᱩᱨᱩ ᱠᱟᱜᱼᱟ ᱟᱨ ᱢᱚᱱᱫᱤᱨ ᱞᱟᱹᱜᱤᱫ ᱛᱮᱫᱚ ᱤᱱᱟᱹ ᱟᱫᱚᱢ ᱫᱤᱱ ᱫᱚ ᱩᱱᱟᱹᱜ ᱩᱭᱦᱟᱹᱨ ᱵᱟᱝ ᱛᱟᱦᱮᱸ ᱠᱟᱱᱟ ᱱᱤᱛᱚᱜ ᱢᱟ ᱟᱵᱚ ᱢᱟ ᱥᱟᱱᱛᱟᱲ ᱤᱭᱟᱹ ᱨᱮᱵᱚ ᱤᱭᱟᱹ ᱟᱠᱟᱱᱟ ᱢᱚᱱᱫᱤᱨ ᱠᱚ ᱥᱮᱱᱚᱜ ᱢᱟ ᱱᱚᱛᱮ ᱢᱟ ᱢᱟᱱᱟᱣ ᱫᱷᱟᱨᱟ ᱜᱮᱠᱚ ᱢᱮᱱᱮᱫᱼᱟ ᱚᱱᱟ ᱤᱫᱤ ᱠᱟᱛᱮᱫ ᱟᱹᱞᱤᱧ ᱵᱤᱥᱛᱤ ᱵᱟᱹᱞᱤᱧ ᱢᱮᱱᱟ ᱢᱚᱱᱫᱤᱨ ᱠᱚᱫᱚ ᱤᱱᱟᱹ ᱠᱚᱜᱮ ᱟᱨ ᱡᱟᱦᱮᱨ ᱨᱮ ᱵᱚᱸᱜᱟᱜᱼᱵᱩᱨᱩᱜ ᱦᱚᱲ ᱠᱟᱱᱟᱞᱤᱧ ᱚᱱᱟᱛᱮ ᱢᱚᱱᱫᱤᱨ ᱫᱚ ᱰᱷᱮᱹᱨ ᱵᱟᱹᱞᱤᱧ ᱥᱮᱱᱚᱜ ᱠᱟᱱᱟ ᱟᱨ ᱤᱱᱟᱹ ᱠᱚᱜᱮ ᱦᱚᱲ ᱠᱚᱦᱚᱸ ᱚᱸᱰᱮ ᱧᱮᱧᱮᱞ ᱠᱚ ᱟᱹᱰᱤ ᱜᱮᱠᱚ ᱦᱤᱡᱩᱜᱼᱟ ᱟᱹᱰᱤᱜᱮ ᱚᱱᱠᱟ ᱠᱚ ᱡᱟᱨᱣᱟᱜᱼᱟ ᱟᱨ ᱩᱱᱠᱩ ᱦᱚᱸ ᱟᱠᱚᱣᱟᱜ ᱠᱟᱹᱢᱤ ᱟᱠᱚ ᱱᱟᱯᱟᱭ ᱛᱮᱜᱮ ᱚᱸᱰᱮ ᱦᱚᱸ ᱢᱟᱱᱥᱤᱠ ᱠᱚᱦᱚᱸ ᱚᱱᱠᱟ ᱠᱚ ᱤᱭᱟᱹ ᱠᱟᱜᱼᱟ ᱤᱱᱟᱹ ᱠᱟᱛᱷᱟ ᱠᱚᱜᱮ ᱞᱤᱧ ᱞᱟᱹᱭ ᱥᱚᱫᱚᱨ ᱠᱮᱜᱼᱟ